ᱱᱚᱜᱼᱚᱸᱭ ᱟᱞᱮ ᱫᱚ ᱦᱟᱹᱛᱤᱢᱟᱹᱨᱤ ᱥᱩᱨ ᱨᱮᱜᱮ ᱢᱮᱱᱟᱜ ᱠᱚᱣᱟ ᱢᱮᱱᱟᱜᱼᱟ ᱟᱫᱚ ᱱᱚᱜᱼᱚᱸᱭ ᱵᱚᱭᱚᱥᱠᱚ ᱦᱚᱲ ᱨᱩᱣᱟᱹ ᱦᱟᱹᱥᱩ ᱧᱟᱢ ᱠᱚᱣᱟ ᱛᱚ ᱨᱩᱣᱟᱹ ᱧᱟᱢ ᱠᱟᱛᱮ ᱚᱠᱚᱭ ᱫᱚ ᱴᱤᱵᱷᱤ ᱧᱟᱢᱮ ᱠᱟᱱᱟ ᱟᱨ ᱚᱠᱚᱭ ᱫᱚ ᱢᱟᱱᱮ ᱟᱹᱰᱤ ᱰᱮᱱᱡᱟᱨ ᱰᱮᱱᱡᱟᱨ ᱨᱩᱣᱟᱹ ᱧᱟᱢ ᱠᱚᱣᱟ ᱚᱱᱟ ᱞᱮᱠᱟᱛᱮ ᱦᱚᱭᱛᱳ ᱱᱚᱰᱮ ᱠᱷᱚᱡ ᱟᱵᱟᱨ ᱦᱚᱥᱯᱤᱴᱟᱞ ᱨᱮ ᱜᱚᱲᱚ ᱢᱟ ᱠᱤᱪᱷᱩ ᱢᱟᱠᱚ ᱮᱢᱚᱜ ᱠᱟᱱ ᱜᱮᱭᱟ ᱥᱚᱨᱠᱟᱨ ᱤᱭᱟᱹ ᱠᱷᱚᱡ ᱮᱱᱨᱮᱦᱚᱸ ᱱᱚᱰᱮ ᱠᱷᱚ ᱵᱟᱝ ᱢᱚᱽ ᱠᱟᱨᱚᱱᱟᱜ ᱛᱮ ᱚᱠᱚᱭ ᱫᱚ ᱱᱚᱰᱮ ᱠᱷᱚᱡ ᱡᱟᱦᱟᱱᱟᱜ ᱤᱭᱟᱹ ᱦᱚᱸᱠᱚ ᱢᱟᱞᱫᱟ ᱨᱮᱦᱚᱸ ᱨᱮᱯᱷᱟᱨ ᱦᱩᱭᱩᱜ ᱠᱟᱱᱟ ᱟᱫᱚ ᱚᱠᱚᱭ ᱫᱚ ᱵᱟᱧᱪᱟᱜ ᱠᱟᱱᱟ ᱠᱚ ᱨᱟᱱ ᱢᱩᱨᱜᱟᱹᱱ ᱴᱷᱤᱠ ᱴᱷᱟᱠ ᱠᱚ ᱧᱟᱢᱮᱜ ᱠᱷᱟᱡ ᱫᱚᱠᱚ ᱵᱟᱧᱪᱟᱜ ᱠᱟᱱᱟ ᱟᱨ ᱚᱠᱚᱭ ᱫᱚ ᱴᱷᱤᱠ ᱴᱷᱟᱠ ᱨᱟᱱ ᱢᱩᱨᱜᱟᱹ ᱵᱟᱠᱚ ᱡᱚᱢ ᱫᱟᱲᱮᱭᱟᱜ ᱠᱷᱟᱹᱛᱤᱨ ᱛᱮ ᱚᱱᱠᱟᱛᱮ ᱩᱱᱠᱩ ᱫᱚ ᱚᱠᱚᱭ ᱫᱚᱠᱚ ᱜᱚᱡᱚᱜᱚᱜ ᱠᱟᱱᱟ ᱢᱤᱫᱵᱟᱨ ᱦᱚᱲ ᱫᱚ ᱟᱨ ᱱᱩᱭ ᱥᱚᱨᱠᱟᱨ ᱴᱷᱮᱡ ᱠᱷᱚᱡ ᱤᱱᱟᱹᱜᱮ ᱮᱱᱛᱮᱜ ᱟᱹᱰᱤᱜᱮ ᱤᱱᱟᱹᱜᱮ